ᱤᱧᱨᱮᱱ ᱜᱟᱛᱮ ᱫᱚ ᱵᱟᱝ ᱤᱧ ᱫᱟᱫᱟᱜᱮ ᱟᱞᱮ ᱟᱹᱛᱩ ᱨᱮᱫᱚ ᱟᱹᱰᱤ ᱱᱟᱯᱟᱭ ᱥᱤᱠᱠᱷᱤᱛᱚ ᱦᱚᱲ ᱫᱚ ᱯᱟᱞᱮᱱ ᱢᱮᱱᱟᱭᱟ ᱩᱱᱤ ᱫᱚ ᱥᱟᱱᱛᱟᱲᱤ ᱛᱮ ᱯᱤ ᱮᱭᱤᱪ ᱰᱤ ᱠᱟᱛᱮᱫ ᱱᱟᱯᱟᱭ ᱥᱮᱬᱟ ᱰᱤᱜᱽᱨᱤ ᱦᱟᱢᱮᱴ ᱠᱟᱛᱮᱫ ᱱᱤᱛᱳᱜ ᱫᱚ ᱚᱭᱮᱥᱴ ᱵᱮᱝᱜᱚᱞ ᱨᱮᱱᱟᱜ ᱵᱤᱫᱽᱫᱟᱥᱟᱜᱚᱨ ᱤᱭᱩᱱᱤᱵᱷᱟᱨᱥᱤᱴᱤ ᱨᱮ ᱥᱟᱱᱛᱟᱲᱤ ᱰᱤᱯᱟᱨᱴᱢᱮᱱᱴ ᱨᱮᱱ ᱢᱟᱨᱟᱝ ᱦᱮᱰ ᱯᱨᱚᱯᱷᱮᱥᱟᱨ ᱠᱟᱱᱟᱭ ᱚᱱᱟᱛᱮ ᱟᱹᱰᱤ ᱱᱟᱯᱟᱭ ᱰᱤᱜᱽᱨᱤ ᱦᱟᱢᱮᱴ ᱠᱟᱛᱮᱫ ᱱᱟᱯᱟᱭ ᱴᱷᱟᱶ ᱨᱮ ᱦᱟᱢᱮᱴᱮ ᱧᱟᱢ ᱟᱠᱟᱜᱼᱟ ᱤᱧ ᱫᱟᱫᱟ ᱫᱚ ᱟᱞᱮᱭᱟᱜ ᱜᱷᱟᱸᱨᱚᱡᱽ ᱞᱟᱹᱜᱤᱫ ᱫᱚ ᱟᱹᱰᱤ ᱱᱟᱯᱟᱭᱮ ᱠᱟᱹᱢᱤᱭᱟᱠᱟᱫᱟ ᱚᱲᱟᱜ ᱫᱩᱣᱟᱹᱨᱮ ᱠᱮᱴᱮᱡᱽ ᱟᱠᱟᱫᱟ ᱚᱱᱟ ᱥᱟᱶ ᱥᱟᱶᱛᱮ ᱟᱹᱛᱩ ᱚᱲᱟᱜ ᱞᱟᱹᱜᱤᱫ ᱦᱚᱸ ᱟᱹᱰᱤ ᱱᱟᱯᱟᱭ ᱜᱮ ᱠᱟᱹᱢᱤᱭᱟᱠᱟᱫᱟ ᱟᱹᱛᱩ ᱴᱚᱞᱟ ᱨᱮ ᱥᱚᱢᱟᱡᱽ ᱞᱟᱹᱜᱤᱫ ᱥᱟᱶᱛᱟ ᱞᱟᱹᱜᱤᱫ ᱠᱟᱹᱢᱤ ᱨᱮ ᱜᱚᱲᱚ ᱢᱮᱱᱟᱭᱟ ᱥᱚᱢᱟᱡᱽ ᱡᱟᱦᱟᱸ ᱨᱮᱜᱮ ᱠᱚ ᱦᱚᱦᱚᱣᱟᱭᱟ ᱥᱮ ᱥᱟᱶᱛᱟ ᱡᱟᱦᱟᱸ ᱨᱮᱜᱮ ᱠᱚ ᱦᱚᱦᱚᱣᱟᱭᱟ ᱚᱸᱰᱮ ᱩᱱᱤ ᱫᱚ ᱥᱮᱴᱮᱨᱚᱜ ᱜᱮᱭᱟᱭ ᱩᱱᱤ ᱟᱞᱮ ᱥᱟᱶ ᱥᱟᱶᱛᱮ ᱫᱤᱥᱚᱢ ᱨᱮᱦᱚᱸ ᱟᱞᱮ ᱟᱹᱛᱩ ᱥᱟᱶ ᱥᱟᱶᱛᱮ ᱫᱤᱥᱚᱢ ᱨᱮᱦᱚᱸ ᱧᱩᱛᱩᱢᱮ ᱠᱟᱢᱟᱣᱟᱠᱟᱫᱼᱟ ᱪᱮᱫᱟᱜ ᱥᱮ ᱩᱱᱤᱫᱚ ᱢᱤᱫᱴᱟᱝ ᱚᱱᱚᱞᱤᱭᱟᱹ ᱦᱚᱸ ᱠᱟᱱᱟᱭ ᱟᱨ ᱵᱷᱟᱨᱚᱛ ᱥᱚᱨᱠᱟᱨ ᱯᱟᱦᱴᱟ ᱠᱷᱚᱱ ᱥᱟᱦᱤᱛᱛᱚ ᱮᱠᱟᱰᱮᱢᱤ ᱮᱣᱟᱨᱰᱲ ᱦᱚᱸᱭ ᱦᱟᱢᱮᱴ ᱟᱠᱟᱫᱟ